ᱟᱵᱚ ᱱᱚᱣᱟ ᱵᱷᱟᱨᱚᱛ ᱨᱮ ᱡᱮ ᱦᱚᱭ ᱦᱤᱸᱥᱤᱫ ᱨᱮᱭᱟᱜ ᱫᱚ ᱞᱚᱠᱠᱷᱚᱱ ᱫᱚ ᱡᱟ ᱧᱮᱞᱚᱜ ᱠᱟᱱᱟ ᱡᱮ ᱱᱚᱛᱮ ᱩᱛᱛᱚᱨ ᱛᱮ ᱡᱟ ᱯᱟᱦᱟᱲ ᱫᱤᱥᱟᱹᱢ ᱚᱱᱛᱮ ᱫᱚ ᱟᱹᱰᱤ ᱟᱸᱴ ᱜᱮ ᱨᱮᱭᱟᱲᱟ ᱟᱨ ᱟᱹᱰᱤ ᱟᱸᱴᱜᱮ ᱫᱟᱜ ᱦᱚᱸ ᱥᱮ ᱟᱨᱮᱞ ᱠᱚᱦᱚᱸ ᱚᱱᱛᱮ ᱫᱚ ᱡᱟᱫᱟ ᱜᱮᱭᱟ ᱟᱵᱚ ᱱᱚᱛᱮ ᱩᱛᱛᱚᱨ ᱫᱤᱱᱟᱡᱽᱯᱩᱨ ᱥᱮ ᱫᱚᱠᱠᱷᱤᱱ ᱫᱤᱱᱟᱡᱽᱯᱩᱨ ᱥᱮᱫ ᱫᱚ ᱱᱚᱛᱮ ᱫᱚ ᱦᱚᱭ ᱦᱤᱸᱥᱤᱫ ᱦᱚᱸ ᱦᱚᱭᱮᱜ ᱠᱟᱱ ᱜᱮᱭᱟᱭ ᱚᱠᱟ ᱜᱷᱟᱹᱲᱤᱡ ᱫᱚ ᱩᱫᱽᱜᱟᱹᱨ ᱚᱠᱟ ᱜᱷᱟᱹᱲᱤᱡ ᱫᱚ ᱨᱮᱭᱟᱲ ᱚᱠᱟ ᱜᱷᱟᱹᱲᱤᱡ ᱫᱚ ᱩᱫᱽᱜᱟᱹᱨ ᱠᱟᱱᱟ ᱚᱠᱟ ᱜᱷᱟᱹᱲᱤᱡ ᱫᱚ ᱨᱮᱭᱟᱲ ᱠᱟᱱᱟ ᱟᱨᱦᱚᱸ ᱚᱱᱛᱮ ᱥᱤᱛᱩᱝᱼᱟ ᱫᱚᱠᱠᱷᱤᱱ ᱥᱮᱫ ᱢᱟ ᱚᱱᱛᱮ ᱢᱟ ᱟᱹᱰᱤ ᱥᱮᱛᱳᱝ ᱟᱨ ᱚᱱᱠᱟ ᱮᱢᱚᱱ ᱜᱷᱟᱹᱲᱤᱡ ᱦᱚᱭ ᱫᱟᱜ ᱦᱚᱭ ᱫᱟᱜ ᱞᱮᱠᱷᱟᱡ ᱢᱟ ᱮᱠᱟ ᱫᱟᱜ ᱯᱮᱨᱮᱡ ᱦᱟᱱᱮ ᱯᱷᱚᱥᱚᱞ ᱠᱚᱦᱚᱸ ᱵᱟᱹᱲᱤᱡᱚᱜᱼᱟ ᱥᱮᱭᱟᱜᱼᱟ ᱟᱨᱮ ᱫᱟᱜ ᱡᱟᱹᱥᱛᱤ ᱞᱮᱱᱠᱷᱟᱡ ᱦᱳᱲᱳ ᱦᱚᱸ ᱵᱟᱝ ᱨᱚᱦᱚᱭᱚᱜᱼᱟ ᱚᱠᱟ ᱠᱷᱚᱨᱟ ᱞᱮᱠᱷᱟᱡ ᱫᱚ ᱠᱷᱚᱨᱟ ᱛᱮ ᱥᱮᱛᱳᱝ ᱛᱮ ᱨᱚᱦᱚᱲ ᱛᱮ ᱦᱳᱲᱳ ᱵᱟᱠᱚ ᱨᱚᱦᱚᱭ ᱫᱟᱲᱮᱭᱟᱜᱼᱟ ᱚᱠᱟ ᱫᱚ ᱫᱟᱜ ᱛᱮ ᱩᱱᱩᱢ ᱞᱮᱠᱷᱟᱡ ᱫᱚ ᱚᱱᱟᱦᱚᱸ ᱪᱟᱵᱟᱭᱱᱟ ᱟᱨᱠᱤ ᱡᱚᱛᱚ ᱡᱚᱛᱚ ᱥᱮᱫ ᱛᱮᱜᱮ ᱟᱵᱚ ᱱᱚᱣᱟ ᱵᱷᱟᱨᱚᱛ ᱨᱮᱭᱟᱜ ᱫᱚ ᱟᱵᱚᱦᱟᱣᱟ ᱫᱚ ᱵᱟᱝ ᱮᱱᱛᱮᱜ ᱢᱚᱡᱽ ᱫᱚ ᱵᱟᱝ ᱧᱮᱞᱚᱜ ᱠᱟᱱᱟ ᱴᱷᱤᱠ ᱢᱚᱛᱚ ᱫᱚ ᱵᱟᱝ ᱪᱟᱞᱟᱜ ᱠᱟᱱᱟ ᱡᱚᱛᱚ ᱨᱚᱠᱚᱢ ᱫᱚ ᱚᱠᱟ ᱜᱷᱟᱹᱲᱤᱡ ᱫᱚ ᱚᱠᱟ ᱥᱮᱛᱳᱝᱼᱮᱜ ᱠᱷᱟᱡ ᱫᱚ ᱠᱟᱡᱟᱠ ᱮ ᱥᱮᱛᱳᱝ ᱮᱫᱟ ᱫᱟᱜ ᱜᱷᱟᱹᱲᱤᱡ ᱢᱟᱭ ᱫᱟᱜᱼᱮᱜ ᱠᱟᱱ ᱠᱟᱡᱟᱠ ᱮ ᱫᱟᱜ ᱮᱢᱚᱱ ᱥᱚᱢᱚᱭᱮ ᱫᱟᱜ ᱮᱫᱟ ᱫᱟᱜ ᱦᱚᱸ ᱫᱟᱜ ᱞᱮᱠᱷᱟᱡ ᱤᱱᱟᱹ ᱠᱚ ᱢᱮᱱᱟ ᱠᱷᱮᱛ ᱨᱮᱦᱚᱸ ᱵᱟᱝ ᱵᱷᱤᱡᱟᱹᱜ ᱠᱟᱱᱟ ᱟᱨ ᱮᱢᱚᱱ ᱚᱠᱟ ᱜᱷᱟᱹᱲᱤᱡ ᱮ ᱫᱟᱜ ᱫᱟ ᱚᱱᱱᱟᱱᱱᱚ ᱡᱟᱭᱜᱟ ᱨᱮᱫᱚᱭ ᱫᱟᱜ ᱮᱫᱟᱭ ᱮᱠᱫᱚᱢ ᱫᱟᱜ ᱴᱩᱵᱟᱹ ᱫᱟᱜ ᱯᱮᱨᱮᱡ ᱚᱱᱛᱮ ᱫᱚ ᱱᱚᱜᱼᱚᱸᱭ ᱠᱤᱪᱷᱩ ᱫᱤᱱ ᱟᱜᱮ ᱜᱮ ᱚᱠᱟ ᱫᱤᱥᱚᱢᱮ ᱫᱟᱜ ᱠᱮᱫᱟ ᱫᱟᱜ ᱯᱮᱨᱮᱡ ᱠᱮᱫᱟᱭ ᱰᱩᱵᱟᱹ ᱠᱮᱫᱟᱭ ᱴᱤᱵᱷᱤ ᱠᱚᱨᱮ ᱠᱚ ᱩᱫᱩᱜ ᱠᱮᱫᱟ ᱵᱚᱞᱮ ᱯᱨᱚᱢᱟᱱ ᱯᱚᱛᱨᱚ ᱠᱚ ᱪᱮᱫ ᱠᱚ ᱵᱚᱞᱮ ᱟᱫ ᱮᱱ ᱛᱟᱠᱚᱣᱟ ᱟᱨ ᱚᱠᱟ ᱫᱤᱥᱚᱢ ᱫᱚ ᱫᱟᱜ ᱜᱮ ᱵᱟᱹᱱᱩᱜᱼᱟ ᱮᱠᱟᱞ ᱛᱮ ᱠᱷᱟᱹᱞᱤ ᱦᱚᱭ ᱡᱮᱢᱚᱱ ᱱᱚᱛᱮ ᱟᱞᱮ ᱱᱚᱣᱟ ᱩᱛᱛᱚᱨ ᱫᱤᱱᱟᱡᱽᱯᱩᱨ ᱥᱮᱫ ᱫᱚ ᱠᱷᱟᱹᱞᱤ ᱦᱚᱭᱜᱮ ᱫᱟᱜ ᱫᱚ ᱤᱱᱠᱟ ᱠᱚᱢ ᱧᱚᱜ ᱜᱮ ᱦᱮᱡ ᱮᱱᱟ ᱟᱨ ᱫᱟᱜ ᱦᱚᱸ ᱵᱟᱭ ᱫᱟᱜ ᱞᱟᱹᱜᱤᱫ ᱠᱷᱟᱹᱞᱤ ᱦᱚᱭ ᱜᱮ ᱟᱵᱚ ᱵᱷᱟᱨᱚᱛ ᱨᱮᱭᱟᱜ ᱫᱚ ᱟᱭᱢᱟ ᱠᱤᱪᱷᱩ ᱳᱭ ᱨᱚᱠᱚᱢ ᱟᱵᱳᱦᱟᱣᱟ ᱛᱮᱜ ᱦᱚᱸ ᱦᱚᱭ ᱵᱟᱛᱟᱥ ᱫᱚ ᱧᱮᱞᱚᱜ ᱠᱟᱱᱟ